ᱚ ᱤᱧ ᱟᱥᱟᱢ ᱠᱷᱚᱱᱤᱧ ᱢᱮᱱᱮᱫᱼᱟ ᱟᱸᱡᱷᱚ ᱢᱩᱨᱢᱩ ᱱᱚᱣᱟ ᱢᱟᱱᱮ ᱡᱷᱟᱲᱠᱷᱚᱸᱰ ᱨᱮᱭᱟᱜ ᱠᱷᱚᱠᱨᱚ ᱟᱹᱛᱩ ᱨᱤᱱᱤᱡ ᱢᱟᱹᱡᱷᱤ ᱵᱟᱵᱟ ᱠᱟᱱᱟᱢ ᱛᱚ ᱟᱪᱪᱷᱟ ᱟᱫᱚ ᱤᱧ ᱚᱱᱛᱮ ᱡᱷᱟᱲᱠᱷᱚᱸᱰ ᱥᱮᱫ ᱨᱮᱭᱟᱜ ᱢᱟᱱᱮ ᱵᱟᱯᱞᱟᱼᱵᱤᱦᱟᱹ ᱪᱮᱫᱞᱮᱠᱟ ᱦᱩᱭᱩᱜᱼᱟ ᱚᱱᱟ ᱦᱩᱱᱟᱹᱝ ᱠᱟᱹᱴᱤᱡ ᱵᱟᱰᱟᱭ ᱥᱟᱱᱟᱹᱧ ᱠᱟᱱᱟ ᱦᱳᱭ ᱵᱷᱤᱱᱟᱹᱨ ᱜᱮᱭᱟ ᱦᱳᱭ ᱵᱷᱤᱱᱟᱹᱜᱮᱭᱟ ᱦᱳᱭ ᱵᱷᱤᱱᱟᱹ ᱵᱷᱤᱱᱟᱹ ᱦᱟ ᱦᱳᱭ ᱦᱳᱭ ᱟᱪᱪᱷᱟ ᱟᱪᱪᱷᱟ ᱡᱟᱦᱟᱸᱞᱮᱠᱟ ᱵᱤᱱ ᱢᱮᱱᱮᱫᱼᱟ ᱵᱟᱦᱟ ᱵᱟᱯᱞᱟ ᱟᱫᱚ ᱚᱱᱟ ᱵᱟᱦᱟ ᱵᱟᱯᱞᱟ ᱫᱚ ᱚᱠᱟᱞᱮᱠᱟ ᱵᱟᱯᱞᱟ ᱦᱩᱭᱩᱜᱼᱟ ᱟᱪᱪᱷᱟ ᱢᱟᱞᱟ ᱢᱟᱞᱟ ᱠᱤᱱ ᱵᱚᱫᱚᱞᱚᱜᱼᱟ ᱦᱚᱸ ᱦᱚᱸ ᱟᱪᱪᱷᱟ ᱡᱟᱶᱟᱭᱮ ᱪᱟᱞᱟᱜᱼᱟ ᱟᱨ ᱚᱱᱟ ᱫᱚ ᱠᱩᱲᱤ ᱚᱲᱟᱜ ᱨᱮᱜᱮ ᱵᱟᱯᱞᱟ ᱦᱩᱭᱩᱜᱼᱟ ᱟᱪᱪᱷᱟ ᱠᱚᱲᱟ ᱚᱲᱟᱜ ᱨᱮ ᱟᱪᱪᱷᱟ ᱦᱳᱭ ᱟᱨ ᱟᱨ ᱚᱠᱟᱞᱮᱠᱟ ᱟᱨ ᱚᱠᱟᱞᱮᱠᱟ ᱫᱷᱟᱨᱟ ᱟᱨᱚ ᱯᱮ ᱵᱟᱯᱞᱟᱜᱼᱟ ᱟᱨᱚ ᱪᱮᱫ ᱪᱮᱫ ᱵᱟᱯᱞᱟ ᱠᱚ ᱦᱮᱱᱟᱜᱼᱟ ᱦᱩᱸ ᱦᱳᱭ ᱦᱳᱭ ᱟᱪᱪᱷᱟ ᱦᱩᱸ ᱦᱚᱸ ᱟᱪᱪᱷᱟ ᱤᱱᱟᱹ ᱠᱷᱟᱱ ᱡᱷᱟᱲᱠᱷᱚᱸᱰ ᱨᱮᱫᱚ ᱜᱚᱱᱚᱝ ᱠᱚᱠᱚ ᱦᱟᱛᱟᱣᱟ ᱥᱮ ᱵᱟᱠᱚ ᱦᱟᱛᱟᱣᱟ ᱪᱟᱹᱰᱤ ᱠᱚᱠᱚ ᱦᱟᱛᱟᱣ ᱠᱚᱣᱟ ᱥᱮ ᱵᱟᱝᱟ ᱚ ᱟᱪᱪᱷᱟ ᱟᱪᱪᱷᱟ ᱚ ᱟᱪᱪᱷᱟ ᱦᱩᱸ ᱟᱪᱪᱷᱟ ᱟᱪᱪᱷᱟ ᱚᱱᱟ ᱠᱚᱜᱮ ᱟᱹᱰᱤ ᱵᱷᱟᱹᱜᱤ ᱵᱤᱱ ᱞᱟᱹᱭᱟᱫ ᱞᱤᱧᱟᱹ ᱟᱫᱚ ᱚᱱᱟ ᱠᱚᱜᱮ ᱟᱸᱡᱚᱢ ᱠᱟᱛᱮᱫ ᱟᱹᱰᱤ ᱨᱟᱹᱥᱠᱟᱹ ᱜᱮᱞᱤᱧ ᱵᱩᱡᱷᱟᱹᱣ ᱠᱮᱫᱼᱟ ᱟᱫᱚ ᱟᱹᱰᱤ ᱨᱟᱹᱥᱠᱟᱹ ᱜᱮ ᱟᱯᱮ ᱡᱷᱟᱲᱠᱷᱚᱸᱰ ᱨᱮᱯᱮ ᱵᱟᱯᱞᱟᱜᱼᱟ ᱮᱱᱠᱷᱟᱱ ᱡᱟᱦᱟᱸᱞᱮᱠᱟ ᱵᱤᱱ ᱞᱟᱹᱭᱮᱫᱼᱟ ᱞᱟᱹᱭ ᱛᱮᱜᱮ ᱱᱩᱱᱟᱹᱜ ᱨᱟᱹᱥᱠᱟᱹᱞᱤᱧ ᱵᱩᱡᱷᱟᱹᱣ ᱠᱮᱫᱼᱟ ᱤᱱᱟᱹᱠᱷᱟᱱ ᱢᱟ ᱵᱟᱯᱞᱟ ᱨᱮᱦᱚᱸ ᱟᱹᱰᱤ ᱨᱟᱹᱥᱠᱟᱹ ᱜᱮ ᱵᱩᱡᱷᱟᱹᱜᱼᱟ ᱟᱪᱪᱷᱟ ᱛᱩᱢᱫᱟᱜ ᱴᱟᱢᱟᱠᱟᱛᱮᱫ ᱜᱮ ᱟᱪᱪᱷᱟ ᱟᱪᱪᱷᱟ ᱛᱚᱵᱮ ᱟᱹᱰᱤ ᱨᱟᱹᱥᱠᱟᱹ ᱜᱮᱞᱤᱧ ᱵᱩᱡᱷᱟᱹᱣ ᱠᱮᱫᱼᱟ ᱟᱹᱵᱤᱱ ᱥᱟᱞᱟᱜ ᱠᱟᱛᱷᱟ ᱛᱮ ᱛᱚᱵᱮ ᱢᱟ ᱤᱱᱠᱟᱹ ᱜᱮ ᱞᱟᱝ ᱠᱟᱛᱷᱟᱜᱼᱟ ᱦᱳᱭ ᱚ ᱦᱚ ᱦᱳᱭ ᱦᱚᱸᱜᱼᱚᱭ ᱡᱚᱛᱚᱣᱟᱜ ᱜᱮᱵᱤᱱ ᱞᱟᱹᱭ ᱥᱚᱫᱚᱨᱟᱫ ᱞᱤᱧᱟᱹ ᱡᱚᱛᱚᱣᱟᱜ ᱜᱮ ᱟᱹᱞᱤᱧ ᱦᱚᱸ ᱡᱚᱛᱚᱣᱟᱜ ᱜᱮ ᱵᱟᱲᱟᱭ ᱥᱟᱱᱟᱞᱮᱫ ᱞᱤᱧᱟᱹ ᱟᱫᱚ ᱚᱱᱟ ᱜᱮ ᱟᱹᱰᱤ ᱨᱟᱹᱥᱠᱟᱹ ᱞᱤᱧ ᱵᱩᱡᱷᱟᱹᱣ ᱠᱮᱫᱼᱟ ᱟᱪᱪᱷᱟ ᱢᱟ ᱛᱚᱵᱮ ᱤᱱᱠᱟᱹ ᱜᱮᱞᱟᱝ ᱠᱟᱛᱷᱟᱜᱼᱟ ᱦᱳᱭ ᱴᱷᱤᱠ